ᱤᱧᱟᱹᱜ ᱟᱛᱳ ᱨᱮᱱᱟᱜ ᱵᱮᱯᱟᱨ ᱠᱚᱫᱚ ᱦᱩᱭᱩᱜ ᱠᱟᱱᱟ ᱡᱟᱦᱟᱸ ᱫᱚ ᱵᱟᱦᱟ ᱥᱚᱨᱦᱟᱭ ᱥᱮ ᱢᱟᱜ ᱢᱚᱬᱮ ᱱᱚᱝᱠᱟ ᱟᱭᱢᱟ ᱞᱮᱠᱟᱱ ᱟᱹᱰᱤᱜᱟᱱ ᱜᱮ ᱯᱚᱨᱚᱵᱽ ᱦᱩᱭᱩᱜᱼᱟ ᱦᱩᱭᱩᱜᱼᱟ ᱯᱚᱨᱚᱵᱽ ᱢᱮᱱᱠᱷᱟᱱ ᱥᱚᱨᱦᱟᱭ ᱵᱟᱦᱟ ᱚᱱᱟ ᱠᱚᱫᱚ ᱟᱹᱰᱤ ᱨᱟᱹᱥᱠᱟᱹ ᱟᱱᱟᱜ ᱯᱚᱨᱚᱵᱽ ᱠᱟᱱᱟ ᱟᱹᱰᱤ ᱨᱟᱹᱥᱠᱟᱹ ᱟᱱᱟᱜ ᱯᱚᱨᱚᱵᱽ ᱡᱟᱦᱟᱸ ᱫᱚ ᱢᱮᱱ ᱞᱮᱱᱠᱷᱟᱱ ᱢᱮᱫ ᱨᱮ ᱡᱟᱹᱯᱤᱫ ᱵᱟᱝ ᱦᱤᱡᱩᱜᱼᱟ ᱚᱱᱟ ᱤᱭᱟᱹᱛᱮ ᱢᱮᱱ ᱞᱮᱠᱷᱟᱱ ᱡᱟᱦᱟᱸ ᱫᱚ ᱞᱟᱹᱭ ᱟᱵᱚᱱ ᱱᱚᱣᱟ ᱫᱚ ᱥᱮᱴᱮᱨ ᱦᱤᱡᱩᱜ ᱠᱟᱱᱟ ᱥᱮ ᱚᱲᱟᱜ ᱫᱩᱣᱟᱹᱨ ᱠᱚ ᱜᱮᱡ ᱜᱩᱨᱤᱡ ᱯᱷᱟᱨᱪᱟᱭ ᱢᱮ ᱱᱚᱝᱠᱟ ᱞᱮᱠᱟᱱᱟᱜ ᱚᱱᱟ ᱤᱭᱟᱹᱛᱮ ᱱᱚᱣᱟ ᱫᱚ ᱟᱹᱰᱤ ᱢᱟᱨᱟᱝ ᱯᱚᱨᱚᱵᱽ ᱜᱮ ᱠᱟᱱᱟ ᱥᱮ ᱨᱟᱹᱥᱠᱟᱹ ᱟᱱᱟᱜ ᱯᱚᱨᱚᱵᱽ ᱱᱚᱣᱟ ᱞᱮᱠᱟᱛᱮ ᱟᱛᱳ ᱨᱮᱱᱟᱜ ᱵᱮᱯᱟᱨ ᱦᱩᱭᱩᱜ ᱠᱟᱱᱟ ᱢᱮᱱᱠᱷᱟᱱ ᱡᱟᱦᱟᱸ ᱫᱚ ᱱᱚᱣᱟ ᱥᱚᱨᱦᱟᱭ ᱵᱟᱦᱟ ᱚᱱᱟ ᱠᱚᱫᱚ ᱥᱟᱹᱨᱤᱜᱮ ᱟᱹᱰᱤ ᱢᱟᱹᱱ ᱨᱮᱱᱟᱜ ᱯᱚᱨᱚᱵᱽ